ᱦᱮᱞᱳ ᱡᱚᱦᱟᱨ ᱡᱚᱦᱟᱨ ᱟᱪᱪᱷᱟ ᱚ ᱪᱮᱫᱞᱮᱠᱟᱱ ᱯᱮᱥᱮᱱᱴ ᱵᱷᱩᱨᱛᱤ ᱪᱟᱹᱭ ᱠᱟᱱᱟ ᱥᱮ ᱮᱢᱱᱤ ᱜᱮ ᱫᱮᱠᱷᱟᱨ ᱡᱚᱱᱱᱮ ᱯᱷᱳᱱᱫᱟᱢ ᱟᱪᱪᱷᱟ ᱦᱮᱸ ᱚᱵᱚᱥᱥᱳᱭ ᱵᱷᱩᱨᱛᱤ ᱜᱟᱱᱚᱜᱼᱟ ᱛᱚ ᱱᱚᱸᱰᱮ ᱠᱷᱚᱱ ᱮᱢᱱᱤ ᱡᱚᱛᱚ ᱴᱤᱴᱢᱮᱱᱴ ᱜᱮ ᱧᱟᱢᱚᱜᱼᱟ ᱤᱱᱵᱷᱮᱥᱴᱤᱜᱮᱥᱚᱱ ᱥᱮ ᱡᱟᱦᱟᱱᱟᱜ ᱴᱮᱥᱴᱠᱚ ᱥᱮ ᱡᱟᱦᱟᱱᱟᱜ ᱯᱮᱥᱮᱱ ᱱᱚᱸᱰᱮ ᱠᱷᱚᱱᱜᱮ ᱡᱚᱢᱼᱧᱩ ᱡᱚᱛᱚᱜᱮᱭ ᱧᱟᱢᱟ ᱱᱚᱸᱰᱮ ᱠᱷᱚᱱ ᱜᱮ ᱴᱷᱤᱠᱜᱮᱭᱟ ᱟᱨ ᱨᱟᱱ ᱠᱚᱦᱚᱸ ᱧᱟᱢᱟᱭ ᱟᱨ ᱵᱟᱝ ᱦᱮᱸ ᱦᱮᱸ ᱚᱸᱰᱮ ᱡᱟᱦᱟᱸ ᱠᱟᱨᱰ ᱢᱮᱱᱟᱜᱼᱟ ᱥᱟᱥᱛᱷᱚᱥᱟᱛᱷᱤ ᱦᱮᱞᱛᱷ ᱠᱟᱨᱰ ᱚᱱᱟ ᱛᱮᱜᱮ ᱦᱩᱭᱩᱜᱼᱟ ᱚᱱᱟ ᱛᱮᱜᱮ ᱦᱩᱭᱩᱜᱼᱟ ᱦᱮᱸ ᱦᱮᱸ ᱦᱮᱸ ᱡᱟᱦᱟᱸ ᱦᱮᱸ ᱡᱟᱦᱟᱸᱭ ᱯᱮᱥᱮᱱᱴ ᱠᱟᱱᱟᱭ ᱩᱱᱤᱭᱟᱜ ᱰᱚᱠᱩᱢᱮᱱᱴ ᱡᱟᱦᱟᱸ ᱢᱮᱱᱟᱜᱼᱟ ᱚᱱᱟᱠᱚ ᱟᱹᱜᱩ ᱦᱩᱭᱩᱜᱼᱟ ᱦᱮᱸ ᱦᱮᱸ ᱚᱱᱟ ᱠᱚᱦᱚᱸ ᱟ ᱜᱩ ᱦᱩᱭᱩᱜᱼᱟ ᱠᱟᱨᱚᱱ ᱧᱮᱞ ᱦᱩᱭᱩᱜᱼᱟ ᱛᱚ ᱞᱟᱦᱟ ᱪᱮᱫ ᱮᱭ ᱡᱚᱢ ᱠᱟᱫᱟ ᱵᱟᱭ ᱡᱚᱢ ᱠᱟᱫᱟ ᱚᱱᱟ ᱠᱚ ᱡᱚᱛᱚ ᱧᱮᱞ ᱠᱟᱛᱮ ᱴᱤᱴᱢᱮᱱᱴ ᱥᱩᱨᱩᱭ ᱦᱩᱭᱩᱜᱼᱟ ᱚᱸᱰᱮ ᱦᱮᱸ ᱦᱮᱸ ᱚᱸᱰᱮ ᱠᱷᱚᱱᱜᱮ ᱦᱩᱭᱩᱜᱼᱟ ᱥᱟᱱᱟᱢ ᱜᱮ ᱥᱟᱥᱛᱷᱚᱥᱟᱛᱷᱤ ᱠᱟᱨᱰ ᱦᱚᱸ ᱦᱩᱭᱩᱜᱼᱟ ᱯᱮᱥᱮᱱᱴᱟᱜ ᱟᱫᱷᱟᱨ ᱠᱟᱨᱰ ᱛᱟᱦᱮᱱ ᱠᱷᱟᱱ ᱫᱚ ᱚᱱᱟ ᱟᱫᱷᱟᱨ ᱠᱟᱨᱰ ᱦᱚᱸ ᱟᱹᱜᱩ ᱦᱩᱭᱩᱜᱼᱟ ᱦᱩᱸ ᱦᱩᱸ ᱡᱚᱢ ᱧᱩ ᱨᱮᱭᱟᱜ ᱦᱮᱸ ᱦᱮᱸ ᱯᱮ ᱵᱮᱞᱟ ᱜᱮ ᱡᱚᱢ ᱧᱩᱭᱟᱭ ᱦᱮᱸ ᱛᱮᱢᱚᱱ ᱡᱚᱢ ᱦᱮᱸ ᱛᱮᱢᱚᱱ ᱡᱚᱢ ᱤᱥᱤᱱᱤᱡ ᱩᱯᱟᱹᱨ ᱱᱤᱨᱵᱷᱚᱨᱚᱜ ᱠᱟᱱᱟᱭ ᱪᱮᱫ ᱞᱮᱠᱟᱱᱟᱭ ᱥᱮ ᱵᱷᱟᱵᱮ ᱡᱚᱢ ᱮᱢ ᱦᱩᱭᱩᱜᱼᱟ ᱦᱮᱸ ᱦᱮᱸ ᱮᱠᱫᱚᱢ ᱴᱷᱤᱠᱜᱮ ᱵᱮᱵᱚᱥᱛᱟ ᱫᱚ ᱥᱮ ᱨᱚᱠᱚᱢ ᱦᱩᱭᱩᱜ ᱠᱷᱟᱱ ᱯᱮᱥᱮᱱᱴ ᱟᱹᱜᱩᱭᱮᱯᱮ ᱴᱷᱤᱠᱜᱮᱭᱟ ᱦᱩᱸ ᱦᱩᱸ ᱴᱷᱤᱠᱜᱮᱭᱟ